ᱡᱟᱦᱟᱸ ᱪᱮ ᱱᱚᱜᱼᱚ ᱱᱚᱣᱟ ᱠᱚ ᱵᱟᱠᱚ ᱢᱮᱱᱟ ᱱᱚᱣᱟ ᱟᱵᱚ ᱫᱤᱥᱚᱢ ᱢᱟᱲᱟᱝ ᱢᱟᱲᱟᱝ ᱫᱚ ᱤᱝᱨᱮᱡᱽ ᱠᱚᱣᱟᱜ ᱥᱟᱥᱚᱱ ᱪᱟᱹᱞᱩ ᱞᱮᱱᱟ ᱤᱝᱨᱮᱡᱽ ᱠᱚ ᱛᱩᱲᱩᱠ ᱠᱚ ᱥᱟᱞᱟᱜ ᱥᱟᱥᱚᱱ ᱪᱟᱹᱞᱩ ᱞᱮᱱᱟ ᱱᱤᱛᱚᱜ ᱫᱚ ᱱᱤᱛᱚᱜ ᱫᱚ ᱢᱟᱲᱟᱝ ᱫᱚ ᱟᱵᱚ ᱫᱤᱥᱚᱢ ᱫᱚ ᱵᱟᱭ ᱥᱟᱹᱫᱷᱤᱱ ᱞᱮᱱᱟ ᱱᱤᱛᱚᱜ ᱱᱚᱜᱼᱚᱭ ᱤᱝᱨᱮᱡᱽ ᱠᱚ ᱢᱚᱦᱟᱛᱛᱚᱢᱟ ᱜᱟᱱᱫᱷᱤ ᱦᱟᱲᱟᱢ ᱠᱚ ᱡᱚᱛᱚ ᱩᱱᱠᱩ ᱠᱚ ᱤᱝᱨᱮᱡᱽ ᱠᱚ ᱟᱨ ᱛᱩᱲᱩᱠ ᱠᱚ ᱥᱟᱞᱟᱜ ᱞᱟᱲᱹᱦᱟᱹᱭ ᱠᱟᱛᱮᱫ ᱟᱵᱚ ᱱᱚᱣᱟ ᱵᱷᱟᱨᱚᱛ ᱫᱤᱥᱚᱢ ᱵᱷᱟᱨᱚᱛ ᱫᱤᱥᱚᱢ ᱠᱚ ᱥᱟᱹᱫᱷᱤᱱ ᱠᱮᱜᱼᱟ ᱚᱱᱟ ᱯᱚᱨᱮ ᱡᱩᱫᱤ ᱦᱩᱱᱟᱹᱝ ᱩᱱᱠᱩ ᱠᱚ ᱛᱟᱦᱮᱸ ᱠᱚᱜᱼᱟ ᱮᱱᱠᱷᱟᱱ ᱟᱵᱚ ᱱᱚᱣᱟ ᱵᱷᱟᱨᱚᱛ ᱫᱤᱥᱚᱢ ᱫᱚ ᱟᱹᱰᱤ ᱢᱟᱱᱮ ᱟᱹᱰᱤ ᱤᱭᱟᱹ ᱨᱮ ᱛᱟᱦᱮᱸ ᱠᱚᱜᱼᱟ ᱦᱩᱱᱟᱹᱝ ᱩᱱᱠᱩ ᱵᱷᱟᱨᱚᱛ ᱫᱤᱥᱚᱢ ᱡᱮᱦᱮᱛᱩ ᱠᱚ ᱞᱟᱹᱲᱦᱟᱹᱭ ᱠᱮᱜᱼᱟ ᱟᱵᱚ ᱱᱚᱣᱟ ᱵᱷᱟᱨᱚᱛ ᱫᱤᱥᱚᱢ ᱢᱩᱪᱟᱹᱫ ᱨᱮ ᱱᱚᱣᱟ ᱟᱵᱚ ᱵᱷᱟᱨᱚᱛ ᱫᱤᱥᱚᱢ ᱥᱟᱹᱫᱷᱤᱱ ᱮᱱᱟ ᱵᱟᱝᱠᱷᱟᱱ ᱫᱚ ᱦᱩᱱᱟᱹᱝ ᱟᱵᱚ ᱦᱩᱱᱟᱹᱝ ᱟᱵᱚ ᱵᱷᱟᱨᱚᱛ ᱫᱤᱥᱚᱢ ᱵᱟᱭ ᱥᱟᱹᱫᱷᱤᱱ ᱠᱚᱜ ᱠᱷᱟᱱ ᱩᱱᱠᱩ ᱛᱩᱲᱩᱠ ᱠᱚ ᱥᱟᱞᱟᱜ ᱟᱵᱚ ᱦᱩᱱᱟᱹᱝ ᱚᱲᱟᱜ ᱠᱷᱚᱱ ᱵᱟᱵᱚ ᱩᱰᱩᱠ ᱫᱟᱲᱮᱭᱟᱜᱼᱟ ᱟᱨ ᱵᱟᱨᱦᱮ ᱥᱮᱫ ᱦᱚᱸ ᱵᱟᱵᱚᱱ ᱪᱟᱞᱟᱣ ᱫᱟᱲᱮᱭᱟᱜᱼᱟ ᱚᱲᱟᱜ ᱨᱮᱜᱮ ᱵᱚᱱ ᱛᱟᱦᱮᱱᱟ ᱚᱱᱟ ᱠᱷᱟᱹᱛᱤᱨ ᱟᱵᱚ ᱱᱩᱠᱩ ᱢᱟᱲᱟᱝ ᱨᱮᱠᱚ ᱛᱟᱦᱮᱸ ᱠᱟᱱᱟ ᱢᱚᱦᱟᱛᱢᱟ ᱜᱟᱱᱫᱷᱤ ᱦᱟᱲᱟᱢ ᱤᱝᱨᱮᱡᱽ ᱠᱚ ᱡᱟᱦᱟᱸ ᱛᱤᱱᱟᱹᱜ ᱱᱩᱠᱩ ᱢᱚᱦᱚᱛᱢᱟ ᱜᱟᱱᱫᱷᱤ ᱤᱝᱨᱮᱡᱽ ᱟᱵᱚ ᱱᱚᱰᱮ ᱠᱚ ᱦᱮᱡ ᱞᱮᱱᱠᱷᱟᱱ ᱟᱵᱚ ᱫᱤᱥᱚᱢ ᱨᱮ ᱟᱠᱚᱣᱟᱜ ᱨᱟᱡᱽ ᱪᱟᱹᱞᱩ ᱠᱚᱜᱼᱟ ᱦᱩᱱᱟᱹᱝ ᱚᱱᱟᱛᱮ ᱱᱤᱛᱚᱜ ᱱᱚᱜᱼᱚᱭ ᱚᱱᱟᱛᱮ ᱱᱤᱛᱚᱜ ᱱᱚᱜᱼᱚᱭ ᱟᱵᱚ ᱱᱚᱣᱟ ᱵᱷᱟᱨᱚᱛ ᱫᱤᱥᱚᱢ ᱨᱮ ᱩᱱᱠᱩ ᱠᱚ ᱞᱟᱦᱟ ᱥᱮᱫ ᱠᱚᱜᱼᱟ ᱚᱱᱟ ᱠᱷᱟᱹᱛᱤᱨ ᱟᱵᱚ ᱱᱚᱣᱟ ᱵᱷᱟᱨᱚᱛ ᱫᱤᱥᱚᱢ ᱥᱟᱹᱫᱷᱤᱱᱮᱱᱟ ᱚᱱᱟ ᱠᱷᱟᱹᱛᱤᱨ ᱱᱩᱠᱩ ᱟᱵᱚ ᱢᱚᱦᱟᱛᱢᱟ ᱜᱟᱱᱫᱷᱤ ᱦᱟᱲᱟᱢ ᱡᱟᱦᱟᱸᱭ ᱵᱟᱠᱚ ᱢᱮᱱᱟ ᱯᱚᱱᱰᱤᱛ ᱨᱚᱜᱷᱩᱱᱟᱛᱷ ᱢᱩᱨᱢᱩ ᱱᱩᱠᱩ ᱠᱚ ᱟᱹᱰᱤ ᱤᱝᱨᱮᱡᱽ ᱠᱚ ᱥᱟᱞᱟᱜ ᱠᱚ ᱞᱟᱹᱲᱦᱟᱹᱭ ᱞᱮᱱᱛᱮ ᱚᱱᱟ ᱟᱵᱚ ᱵᱷᱟᱨᱚᱛ ᱫᱤᱥᱚᱢ ᱚᱱᱟ ᱠᱷᱟᱹᱛᱤᱨ ᱥᱟᱹᱫᱷᱤᱱᱮᱱᱟ ᱟᱵᱚ ᱱᱚᱣᱟ ᱵᱷᱟᱨᱚᱛ ᱫᱤᱥᱚᱢ ᱨᱮ ᱱᱤᱛᱚᱜ ᱡᱮ ᱱᱤᱛᱚᱜ ᱡᱟᱦᱟᱸ ᱵᱟᱠᱚ ᱚᱱᱮ ᱠᱚ ᱢᱮᱱᱟ ᱱᱤᱛᱚᱜ ᱵᱷᱟᱨᱚᱛ ᱫᱤᱥᱚᱢ ᱥᱟᱹᱫᱷᱤᱱᱮᱱᱟ ᱡᱚᱛᱚ ᱦᱚᱲ ᱱᱟᱯᱟᱭ ᱨᱮᱜᱮ ᱢᱮᱱᱟᱜ ᱠᱚᱣᱟ ᱱᱟᱯᱟᱭ ᱨᱮᱜᱮ ᱠᱚ ᱛᱟᱦᱮᱱᱟ ᱵᱟᱠᱷᱟᱡ ᱫᱚ ᱦᱩᱱᱟᱹᱝ ᱟᱵᱚ ᱢᱤᱫᱴᱤᱡ ᱦᱚᱲ ᱫᱚ ᱦᱩᱱᱟᱹᱝ ᱤᱝᱨᱮᱡᱽ ᱠᱚ ᱥᱟᱞᱟᱜ ᱡᱩᱫᱤ ᱱᱚᱣᱟ ᱟᱵᱚ ᱵᱷᱟᱨᱚᱛ ᱫᱤᱥᱚᱢ ᱠᱚ ᱦᱟᱛᱟᱣ ᱠᱮᱭᱟ ᱮᱱᱠᱷᱟᱱ ᱟᱵᱚ ᱱᱚᱣᱟ ᱵᱷᱟᱨᱚᱛ ᱫᱤᱥᱚᱢ ᱨᱮ ᱚᱲᱟᱜ ᱠᱷᱚᱱ ᱵᱟᱢ ᱩᱰᱩᱠ ᱫᱟᱲᱮᱭᱟᱜᱼᱟ ᱡᱚᱢᱼᱧᱩᱣᱟᱜ ᱡᱚᱛᱚᱣᱟᱜ ᱮᱢ ᱠᱚᱥᱴᱚᱜᱼᱟ ᱚᱱᱟ ᱠᱷᱟᱹᱛᱤᱨ ᱩᱱᱠᱩᱣᱟᱜ ᱩᱱᱠᱩ ᱟᱠᱚᱣᱟᱜ ᱢᱟᱭᱟᱢ ᱟᱠᱚ ᱤᱝᱨᱮᱡᱽ ᱠᱚ ᱥᱟᱞᱟᱜ ᱠᱚ ᱞᱟᱹᱲᱦᱟᱹᱭ ᱠᱮᱜᱼᱟ ᱚᱱᱟ ᱠᱷᱟᱹᱛᱤᱨ ᱟᱵᱚ ᱱᱚᱣᱟ ᱵᱷᱟᱨᱚᱛ ᱫᱤᱥᱚᱢ ᱠᱚ ᱥᱟᱹᱫᱷᱤᱱ ᱠᱮᱜᱼᱟ ᱡᱩᱫᱤ ᱱᱚᱣᱟ ᱩᱱᱠᱩ ᱟᱵᱚ ᱱᱚᱣᱟ ᱵᱷᱟᱨᱚᱛ ᱟᱵᱚ ᱱᱚᱣᱟ ᱵᱷᱟᱨᱚᱛ ᱫᱤᱥᱚᱢ ᱩᱱᱠᱩ ᱤᱝᱨᱮᱡᱽ ᱠᱚᱠᱚ ᱦᱮᱡ ᱠᱚᱜᱼᱟ ᱮᱱᱠᱷᱟᱱ ᱟᱠᱚᱣᱟᱜ ᱫᱷᱚᱨᱢᱚ ᱥᱚᱢᱯᱚᱛᱛᱤ ᱡᱚᱛᱚᱣᱟᱜ ᱦᱩᱭ ᱠᱚᱜᱼᱟ ᱚᱱᱟ ᱠᱷᱟᱹᱛᱤᱨ ᱱᱚᱣᱟ ᱵᱷᱟᱨᱚᱛ ᱫᱤᱥᱚᱢ ᱟᱵᱚ ᱫᱚ ᱦᱩᱱᱟᱹᱝ ᱱᱚᱰᱮ ᱠᱷᱚᱱ ᱫᱚ ᱟᱹᱰᱤ ᱟᱹᱰᱤ ᱡᱷᱟᱹᱞ ᱠᱚ ᱟᱹᱰᱤ ᱯᱷᱟᱨᱟᱠ ᱛᱮᱠᱚ ᱵᱷᱮᱡᱟ ᱠᱟᱵᱚᱱᱟ ᱦᱩᱱᱟᱹᱝ ᱡᱮᱦᱮᱛᱩ ᱩᱱᱠᱩ ᱟᱠᱚ ᱱᱤᱛᱚᱜ ᱟᱠᱚ ᱩᱱᱠᱩ ᱱᱤᱛᱚᱜ ᱚᱱᱟ ᱠᱷᱟᱹᱛᱤᱨ ᱡᱮᱦᱮᱛᱩ ᱩᱱᱠᱩ ᱟᱠᱚ ᱱᱤᱛᱚᱜ ᱤᱝᱨᱮᱡᱽ ᱥᱟᱞᱟᱜ ᱞᱟᱹᱲᱦᱟᱹᱭ ᱠᱟᱛᱮᱫ ᱟᱵᱚ ᱵᱷᱟᱨᱚᱛ ᱫᱤᱥᱚᱢ ᱠᱚ ᱥᱟᱹᱫᱷᱤᱱ ᱠᱮᱜᱼᱟ ᱵᱷᱟᱨᱚᱛ ᱫᱤᱥᱚᱢ ᱨᱮ ᱡᱚᱛᱚᱣᱟᱜ ᱢᱟᱱᱮ ᱟᱠᱚ ᱫᱤᱥᱚᱢ ᱛᱮᱠᱚ ᱪᱟᱞᱟᱣᱮᱱᱟ ᱵᱟᱝᱠᱷᱟᱱ ᱵᱟᱠᱷᱟᱱ ᱦᱩᱱᱟᱹᱝ ᱱᱚᱣᱟ ᱦᱚᱸ ᱟᱵᱚ ᱵᱷᱟᱨᱚᱛ ᱫᱤᱥᱚᱢ ᱟᱵᱚ ᱫᱤᱥᱚᱢ ᱠᱚ ᱦᱟᱛᱟᱣ ᱠᱮᱭᱟ ᱦᱩᱱᱟᱹᱝ ᱚᱱᱟ ᱠᱷᱟᱹᱛᱤᱨ ᱤᱝᱨᱮᱡᱽ ᱛᱮᱠᱚ ᱥᱟᱞᱟᱜ ᱞᱟᱹᱲᱦᱟᱹᱭ ᱠᱟᱛᱮᱫ ᱵᱷᱟᱨᱚᱛ ᱫᱤᱥᱚᱢ ᱟᱵᱚᱣᱟᱜ ᱡᱚᱛᱚᱣᱟᱜ ᱱᱤᱛᱚᱜ ᱱᱟᱯᱟᱭ ᱨᱮᱜᱮ ᱢᱮᱱᱟᱜ ᱠᱟᱜᱼᱟ ᱟᱨ ᱡᱩᱫᱤ ᱦᱩᱱᱟᱹᱝ ᱢᱚᱦᱟᱛᱢᱟ ᱚᱱᱟ ᱠᱷᱟᱹᱛᱤᱨ ᱩᱱᱠᱩ ᱢᱚᱦᱟᱛᱢᱟ ᱜᱟᱹᱱᱫᱷᱤ ᱦᱚᱸ ᱟᱠᱚ ᱟᱠᱚᱣᱟᱜ ᱚᱱᱟ ᱤᱭᱟᱹᱨᱮ ᱡᱟᱦᱟᱸ ᱨᱮ ᱚᱱᱟ ᱠᱚ ᱢᱮᱱᱟᱜᱼᱟ ᱵᱷᱟᱨᱚᱛ ᱫᱤᱥᱚᱢ ᱥᱟᱹᱫᱷᱤᱱ ᱯᱚᱨᱮ ᱮᱱᱟᱝ ᱟᱠᱚᱣᱟᱜ ᱵᱚᱨᱚᱝ ᱡᱤᱣᱤ ᱪᱟᱞᱟᱣᱮᱱᱟ ᱮᱱ ᱨᱮᱦᱚᱸ ᱵᱷᱟᱨᱚᱛ ᱫᱤᱥᱚᱢ ᱠᱚ ᱥᱟᱹᱫᱷᱤᱱ ᱠᱮᱜᱼᱟ ᱚᱱᱟ ᱠᱷᱟᱹᱛᱤᱨ ᱱᱤᱛᱚᱜ ᱦᱚᱸ ᱟᱠᱚ ᱡᱩᱜᱮ ᱡᱩᱜᱮ ᱟᱠᱚᱣᱟᱜ ᱧᱩᱛᱩᱢ ᱛᱟᱦᱮᱸᱭᱮᱱᱟ ᱱᱩᱠᱩ ᱯᱚᱱᱰᱤᱛ ᱨᱚᱜᱷᱩᱱᱟᱛᱷ ᱢᱩᱨᱢᱩ ᱡᱟᱦᱟᱸ ᱞᱮᱠᱟ ᱢᱟᱱᱮ ᱚᱞᱪᱤᱠᱤ ᱩᱰᱩᱠ ᱞᱮᱜᱼᱟᱭ ᱚᱞᱪᱤᱠᱤ ᱩᱰᱩᱠ ᱠᱟᱛᱮᱫ ᱫᱤᱥᱚᱢ ᱜᱳᱴᱟᱭ ᱯᱟᱥᱱᱟᱣ ᱠᱮᱫᱼᱟ ᱡᱩᱫᱤ ᱵᱚᱸᱜᱟ ᱛᱟᱞᱟᱭᱮᱱᱟ ᱟᱡᱟᱜ ᱱᱚᱣᱟ ᱱᱚᱣᱟ ᱟᱵᱚ ᱱᱚᱣᱟ ᱵᱷᱟᱨᱚᱛ ᱫᱤᱥᱚᱢ ᱨᱮ ᱟᱡᱟᱜ ᱚᱞᱪᱤᱠᱤ ᱛᱟᱭ ᱛᱟᱦᱮᱸᱭᱮᱱᱟ ᱡᱟᱭᱡᱩᱜᱽ ᱞᱟᱹᱜᱤᱫ ᱡᱟᱭᱡᱩᱜᱽ ᱞᱟᱹᱜᱤᱫ ᱱᱚᱜᱼᱚᱭ ᱦᱩᱞ ᱢᱟᱦᱟ ᱵᱚᱱ ᱢᱟᱦᱟ ᱦᱩᱞ ᱢᱟᱦᱟ ᱫᱚ ᱵᱟᱹᱭᱥᱟᱹᱠᱷ ᱠᱩᱱᱟᱹᱢᱤ ᱨᱮ ᱯᱚᱱᱰᱤᱛ ᱨᱚᱜᱷᱩᱱᱟᱛᱷ ᱢᱩᱨᱢᱩ ᱡᱟᱱᱟᱢ ᱩᱱᱤ ᱡᱮᱦᱮᱛᱩ ᱚᱞᱪᱤᱠᱤ ᱩᱰᱩᱠ ᱞᱮᱜᱼᱟᱭ ᱚᱞᱤᱠᱤ ᱩᱰᱩᱠ ᱞᱮᱜᱼᱟᱭ ᱚᱱᱟ ᱠᱷᱟᱹᱛᱤᱨ ᱟᱭᱟᱜ ᱟᱭᱟᱜ ᱧᱩᱛᱩᱢ ᱟᱭᱟᱜ ᱧᱩᱛᱩᱢ ᱛᱟᱦᱮᱸ ᱛᱟᱦᱮᱸᱭᱮᱱᱟ

ᱡᱩᱜᱮ ᱡᱩᱜᱮ ᱱᱚᱣᱟ ᱚᱞᱪᱤᱠᱤ ᱛᱟᱦᱮᱸᱭᱮᱱᱟ ᱟᱨ ᱚᱱᱟᱛᱮ ᱩᱱᱤᱭᱟᱜ ᱩᱱᱤ ᱡᱮᱦᱮᱛᱩ ᱪᱟᱸᱫᱳ ᱵᱚᱸᱜᱟ ᱯᱟᱹᱨᱥᱤ ᱥᱤᱧ ᱪᱟᱸᱫᱳ ᱠᱟᱱᱟᱭ ᱚᱱᱟ ᱠᱷᱟᱹᱛᱤᱨ ᱟᱭᱟᱜ ᱱᱤᱛᱚᱜ ᱦᱚᱸ ᱟᱡᱟᱜ ᱢᱟᱱᱮ ᱥᱮ ᱟᱡᱟᱜ ᱡᱟᱱᱟᱢ ᱢᱟᱦᱟ ᱵᱚᱱ ᱢᱟᱱᱟᱣᱮᱜᱼᱟ ᱟᱨ ᱟᱡᱟᱜ ᱚᱞ ᱛᱟᱭ ᱡᱩᱫᱟᱹ ᱡᱩᱫᱟᱹ ᱛᱟᱦᱮᱸ ᱛᱟᱦᱮᱸᱫ ᱧᱩᱛᱩᱢ ᱛᱟᱭ ᱛᱟᱦᱮᱸᱭᱮᱱᱟ ᱛᱟᱦᱮᱱ ᱚᱱᱟ ᱠᱷᱟᱹᱛᱤᱨ ᱟᱵᱚ ᱵᱷᱟᱨᱚᱛ ᱫᱤᱥᱚᱢ ᱨᱮ ᱱᱚᱜᱼᱚᱭ ᱱᱤᱛᱚᱜ ᱦᱚᱸ ᱚᱞᱪᱤᱠᱤ ᱛᱮ ᱚᱞᱚᱜ ᱚᱞᱪᱤᱠᱤ ᱪᱟᱹᱞᱩ ᱪᱟᱹᱞᱩᱣᱟᱠᱟᱱᱟ ᱟᱨ ᱚᱞ ᱟᱨ ᱤᱝᱨᱮᱡᱽ ᱠᱚ ᱡᱩᱫᱤ ᱟᱵᱚ ᱱᱚᱣᱟ ᱫᱤᱥᱚᱢ ᱨᱮᱠᱚ ᱛᱟᱦᱮᱸ ᱠᱚᱜᱼᱟ ᱮᱱᱠᱷᱟᱱ ᱟᱵᱚ ᱫᱚ ᱱᱚᱣᱟ ᱫᱤᱥᱚᱢ ᱨᱮᱫᱚ ᱵᱟᱝᱵᱚᱱ ᱛᱟᱦᱮᱸ ᱫᱟᱲᱮ ᱠᱮᱭᱟ ᱦᱩᱱᱟᱹᱝ ᱡᱟᱦᱟᱸ ᱥᱮᱫ ᱦᱚᱸ ᱢᱟᱱᱮ ᱱᱚᱣᱟ ᱫᱩᱱᱤᱭᱟᱹ ᱨᱮ ᱵᱷᱟᱨᱚᱛ ᱫᱤᱥᱚᱢ ᱦᱚᱸ ᱛᱟᱵᱚᱱ ᱵᱟᱭ ᱥᱟᱹᱫᱷᱤᱱ ᱠᱚᱜᱼᱟ ᱱᱚᱣᱟ ᱦᱚᱸ ᱟᱵᱚ ᱫᱤᱥᱚᱢ ᱟᱵᱚ ᱫᱚ ᱮᱱᱠᱷᱟᱱ ᱟᱹᱰᱤ ᱥᱟᱺᱜᱤᱧ ᱠᱚ ᱞᱟᱜᱟ ᱠᱮᱵᱚᱱᱟ ᱟᱨ ᱟᱵᱚ ᱫᱚ ᱟᱨ ᱱᱚᱝᱠᱟ ᱵᱩᱨᱩ ᱫᱷᱟᱨᱮ ᱪᱮ ᱵᱤᱨ ᱫᱷᱟᱨᱮ ᱨᱮᱵᱚᱱ ᱛᱟᱦᱮᱸ ᱠᱚᱜᱼᱟ ᱟᱨ ᱚᱲᱟᱜ ᱠᱷᱚᱱ ᱵᱟᱵᱚ ᱩᱰᱩᱠ ᱠᱚᱜᱼᱟ ᱡᱚᱛᱚᱣᱟᱜ ᱟᱵᱚ ᱠᱚᱦᱚᱸ ᱩᱝᱠᱩ ᱟᱵᱚᱣᱟᱜ ᱨᱟᱡᱽ ᱪᱟᱹᱞᱩ ᱠᱚᱜᱼᱟ ᱡᱮᱦᱮᱛᱩ ᱟᱵᱚ ᱥᱟᱥᱚᱱ ᱠᱮᱜ ᱠᱚᱣᱟᱵᱚᱱ ᱤᱝᱨᱮᱡᱽ ᱤᱝᱨᱮᱡᱽ ᱠᱚ ᱱᱩᱠᱩ ᱢᱚᱦᱟᱛᱢᱟ ᱜᱟᱹᱱᱫᱷᱤ ᱛᱟᱠᱚ ᱥᱟᱥᱚᱱ ᱠᱮᱜ ᱠᱚᱣᱟ ᱚᱱᱟ ᱯᱚᱨᱮ ᱱᱩᱠᱩ ᱟᱠᱚ ᱫᱤᱥᱚᱢ ᱠᱚ ᱪᱟᱞᱟᱣᱮᱱᱟ ᱟᱨ ᱱᱚᱣᱟ ᱟᱵᱚ ᱵᱷᱟᱨᱚᱛ ᱫᱤᱥᱚᱢ ᱛᱚ ᱛᱤᱸᱥ ᱦᱚᱸ ᱵᱟᱠᱚ ᱦᱤᱡᱩᱜᱼᱟ ᱵᱟᱠᱚ ᱦᱤᱡᱩᱜᱼᱟ ᱟᱨ ᱡᱮᱢᱚᱱ ᱱᱩᱠᱩ ᱚᱱᱟ ᱠᱷᱟᱹᱛᱤᱨ ᱱᱩᱠᱩ ᱱᱩᱠᱩ ᱢᱚᱦᱟᱛᱢᱟ ᱜᱟᱹᱱᱫᱷᱤ ᱦᱟᱲᱟᱢ ᱠᱚ ᱡᱚᱛᱚ ᱠᱚ ᱟᱠᱚᱣᱟᱜ ᱧᱩᱛᱩᱢ ᱛᱟᱦᱮᱸᱭᱮᱱᱟ ᱟᱠᱚᱣᱟᱜ ᱧᱩᱛᱩᱢ ᱠᱚ ᱮᱢ ᱞᱮᱜᱼᱟ ᱡᱟᱦᱟᱸ ᱜᱮ ᱩᱱᱠᱩ ᱤᱝᱨᱮᱡᱽ ᱠᱚ ᱦᱟᱸᱜ ᱢᱤᱫ ᱛᱩᱯᱩᱫ ᱞᱟᱹᱲᱦᱟᱹᱭ ᱞᱮᱫᱼᱟ ᱠᱚ ᱟᱜ ᱥᱟᱨ ᱠᱟᱹᱯᱤ ᱠᱚ ᱥᱟᱵ ᱠᱟᱛᱮᱫ ᱠᱚ ᱥᱮᱫᱟᱭ ᱢᱟ ᱛᱟᱦᱮᱸ ᱠᱟᱱᱟ ᱚᱱᱟᱜᱮ ᱠᱟᱛᱮᱫ ᱞᱟᱹᱲᱦᱟᱹᱭ ᱞᱮᱫᱼᱟ ᱠᱚ ᱡᱤᱣᱤ ᱪᱟᱞᱟᱣ ᱞᱮᱱᱟ ᱢᱟᱭᱟᱝ ᱦᱚᱸ ᱞᱤᱸᱜᱤᱞᱮᱱᱟ ᱯᱩᱨᱟᱹ ᱥᱟᱨ ᱠᱟᱹᱯᱤᱭᱟᱱ ᱛᱮ ᱯᱩᱨᱟᱹ ᱵᱷᱟᱨᱚᱛ ᱫᱤᱥᱚᱢ ᱟᱠᱚ ᱱᱚᱣᱟ ᱵᱷᱟᱨᱚᱛ ᱱᱩᱠᱩ ᱛᱩᱲᱩᱠ ᱠᱚ ᱞᱟᱜᱟ ᱠᱚ ᱞᱟᱹᱜᱤᱫ ᱡᱟᱦᱟᱸ ᱤᱝᱨᱮᱡᱽ ᱠᱚ ᱞᱟᱜᱟ ᱠᱚ ᱞᱟᱹᱜᱤᱫ ᱛᱩᱲᱩᱠ ᱤᱝᱨᱮᱡᱽ ᱠᱚᱠᱚ ᱞᱟᱜᱟ ᱠᱚ ᱞᱟᱹᱜᱤᱫ ᱟᱵᱚ ᱱᱚᱣᱟ ᱵᱷᱟᱨᱚᱛ ᱫᱤᱥᱚᱢ ᱡᱳᱨ ᱥᱚᱨ ᱠᱚ ᱪᱟᱹᱞᱩ ᱞᱮᱜᱼᱟ ᱚᱱᱟ ᱠᱷᱟᱹᱛᱤᱨ ᱡᱮᱦᱮᱛᱩ ᱡᱮᱦᱮᱛᱩ ᱱᱩᱠᱩ ᱟᱵᱚ ᱱᱩᱠᱩ ᱵᱚᱱ ᱞᱟᱜᱟ ᱞᱮᱠᱚ ᱠᱷᱟᱱ ᱟᱵᱚ ᱱᱚᱣᱟ ᱵᱷᱟᱨᱚᱛ ᱫᱤᱥᱚᱢ ᱨᱮᱵᱚᱱ ᱛᱟᱦᱮᱸ ᱫᱟᱲᱮᱟᱜᱼᱟ ᱫᱷᱚᱨᱟ ᱡᱟᱠᱚ ᱱᱩᱠᱩ ᱵᱟᱵᱚᱱ ᱞᱟᱜᱟ ᱞᱮᱠᱚ ᱠᱷᱟᱱ ᱟᱵᱚ ᱫᱚ ᱱᱩᱠᱩᱣᱟᱜ ᱥᱟᱥᱚᱱ ᱨᱮᱜᱮ ᱵᱚᱱ ᱛᱟᱦᱮᱸ ᱠᱚᱜᱼᱟ ᱚᱱᱮ ᱵᱟᱠᱚ ᱢᱮᱱᱟ ᱨᱮ ᱟᱵᱚ ᱟᱵᱚ ᱵᱷᱟᱨᱚᱛ ᱫᱤᱥᱚᱢ ᱥᱟᱹᱫᱷᱤᱱ ᱮᱱᱟ ᱚᱱᱟ ᱠᱷᱟᱹᱛᱤᱨ ᱤᱱᱟᱹ ᱦᱤᱞᱚᱜ ᱫᱚ ᱤᱱᱟᱹ ᱫᱤᱱ ᱫᱚ ᱟᱵᱚ ᱱᱚᱣᱟ ᱵᱷᱟᱨᱚᱛ ᱫᱤᱥᱚᱢ ᱨᱮ ᱱᱚᱣᱟ ᱚᱜᱚᱥᱴᱚ ᱯᱚᱸᱫᱽᱨᱚ ᱢᱮᱱ ᱛᱮᱠᱚ ᱢᱟᱱᱟᱣᱟ ᱟᱨ ᱟᱵᱚ ᱱᱚᱣᱟ ᱵᱷᱟᱨᱚᱛ ᱫᱤᱥᱚᱢ ᱨᱮ ᱥᱟᱹᱫᱷᱤᱱᱮᱱ ᱠᱷᱟᱱ ᱡᱚᱛᱚ ᱦᱚᱲ ᱱᱟᱯᱟᱭ ᱨᱮᱜᱮ ᱠᱚ ᱛᱟᱦᱮᱸᱭᱮᱱᱟ ᱡᱩᱫᱤ ᱵᱟᱭ ᱡᱩᱫᱤ ᱦᱩᱱᱟᱹᱝ ᱵᱟᱝ ᱵᱚᱱ ᱥᱟᱹᱫᱷᱤᱱ ᱠᱚᱜᱼᱟ ᱮᱱᱠᱷᱟᱱ ᱟᱵᱚᱫᱚ ᱦᱟᱸᱰᱮ ᱱᱟᱰᱮ ᱚᱠᱟ ᱵᱩᱨᱩ ᱜᱳᱴᱟ ᱩᱠᱩ ᱪᱩᱠᱩ ᱵᱚᱱ ᱛᱟᱦᱮᱸ ᱠᱚᱜᱼᱟ ᱟᱠᱚᱣᱟᱜ ᱨᱟᱡᱽ ᱪᱟᱹᱞᱩ ᱠᱚᱜᱼᱟ ᱱᱤᱛᱚᱜ ᱫᱚ ᱟᱠᱚ ᱞᱟᱹᱲᱦᱟᱹᱭᱱᱟ ᱟᱠᱚ ᱫᱤᱥᱚᱢ ᱠᱚ ᱪᱟᱞᱟᱣᱮᱱᱟ ᱚᱸᱰᱮ ᱠᱷᱚᱱ ᱟᱨ ᱚᱸᱰᱮ ᱠᱷᱚᱱᱟᱝ ᱚᱸᱰᱮ ᱠᱷᱚᱱ ᱩᱱᱠᱩ ᱫᱚ ᱛᱟᱨᱯᱚᱨᱮ ᱟᱠᱚ ᱫᱤᱥᱚᱢ ᱠᱚ ᱪᱟᱞᱟᱣᱮᱱ ᱛᱮ ᱟᱵᱚᱣᱟᱜ ᱱᱚᱰᱮ ᱨᱮ ᱟᱵᱚ ᱫᱤᱥᱚᱢ ᱨᱮ ᱟᱵᱚ ᱵᱚᱱ ᱨᱟᱡᱽ ᱠᱮᱜᱼᱟ ᱵᱟᱠᱷᱟᱱ ᱫᱚ ᱟᱠᱚ ᱫᱤᱥᱚᱢ ᱪᱤᱠᱟᱹᱛᱮ ᱱᱟ ᱟᱵᱚ ᱫᱤᱥᱚᱢ ᱨᱮᱵᱚᱱ ᱨᱟᱡᱽ ᱠᱮᱭᱟ ᱦᱩᱱᱟᱹᱝ